ᱤᱧ ᱫᱚ ᱤᱥᱤᱱ ᱞᱟᱹᱜᱤᱫ ᱫᱚ ᱟᱹᱰᱤ ᱠᱷᱟᱴᱚ ᱚᱠᱛᱚ ᱜᱤᱧ ᱠᱷᱚᱡᱚᱜ ᱠᱟᱱᱟ ᱪᱮᱫᱟᱜ ᱥᱮ ᱵᱟᱝ ᱢᱟ ᱟᱵᱚ ᱡᱚᱠᱷᱚᱱ ᱨᱮᱸᱜᱮᱡ ᱠᱟᱵᱚᱱᱟ ᱩᱱ ᱚᱠᱛᱚ ᱫᱚ ᱟᱵᱚ ᱡᱚᱢ ᱞᱟᱹᱜᱤᱫ ᱵᱚᱱ ᱞᱚᱜᱚᱱᱚᱜ ᱟ ᱟᱨ ᱡᱟᱦᱟᱸ ᱨᱮᱥᱤᱯᱤ ᱩᱱ ᱚᱠᱛᱚ ᱵᱮᱱᱟᱣ ᱛᱮ ᱟᱹᱰᱤ ᱟᱱᱟᱴ ᱵᱟᱝ ᱟᱹᱰᱤ ᱥᱚᱢᱚᱭ ᱮ ᱦᱟᱛᱟᱣᱟ ᱩᱱ ᱫᱚ ᱟᱵᱚ ᱫᱚ ᱡᱚᱢ ᱞᱟᱹᱜᱤᱫ ᱵᱚᱱ ᱞᱚᱜᱚᱱᱚᱜ ᱟ ᱟᱨ ᱡᱚᱢᱟᱜ ᱵᱟᱝ ᱛᱮᱭᱟᱨ ᱞᱮᱱ ᱠᱷᱟᱱ ᱟᱹᱰᱤ ᱟᱱᱟᱴ ᱨᱮᱵᱚᱱ ᱯᱟᱲᱟᱜ ᱟ ᱚᱱᱟᱛᱮ ᱡᱟᱦᱟᱸ ᱡᱚᱢᱟᱜ ᱵᱮᱱᱟᱣ ᱛᱮ ᱟᱹᱰᱤ ᱠᱷᱟᱴᱚ ᱚᱠᱛᱚ ᱞᱟᱜᱟᱜ ᱟ ᱚᱱᱟ ᱨᱮᱥᱮᱯᱤ ᱜᱮ ᱵᱮᱱᱟᱣ ᱤᱧ ᱫᱩᱧ ᱞᱟᱹᱭᱟ ᱟᱨ ᱨᱤᱥᱤᱯᱤ ᱵᱮᱱᱟᱣ ᱞᱟᱹᱜᱤᱫ ᱫᱚ ᱵᱮᱥᱤ ᱚᱠᱛᱚ ᱫᱚ ᱵᱟᱝ ᱠᱷᱟᱴᱚ ᱚᱠᱛᱚ ᱜᱤᱧ ᱠᱷᱚᱡᱚᱜ ᱟᱠᱟᱫᱟ